ᱤᱧᱟᱹᱜ ᱜᱷᱟᱨᱚᱸᱡᱽ ᱨᱮ ᱦᱟᱲᱟᱢ ᱵᱩᱲᱦᱤ ᱠᱚ ᱨᱩᱣᱟᱹ ᱞᱮᱱᱠᱷᱟᱱ ᱞᱟᱹᱵᱤᱫ ᱞᱟᱹᱵᱤᱫ ᱤᱧ ᱫᱟᱠᱟ ᱠᱚᱣᱟ ᱥᱩᱡᱤ ᱠᱩᱧ ᱜᱷᱟᱱᱴᱟ ᱠᱚᱣᱟ ᱟᱨ ᱜᱤᱫᱽᱨᱟᱹ ᱠᱚ ᱠᱚ ᱨᱩᱣᱟᱹ ᱦᱟᱹᱥᱩ ᱞᱮᱱᱠᱷᱟᱱ ᱩᱱᱠᱩ ᱫᱩᱧ ᱠᱩᱞᱤ ᱠᱚᱣᱟ ᱪᱮᱫ ᱯᱮ ᱡᱚᱢᱟ ᱡᱩᱫᱤ ᱠᱚ ᱞᱟᱹᱭᱟ ᱤᱧ ᱫᱚ ᱡᱤᱞᱤᱧ ᱡᱚᱢᱟ ᱡᱤᱞᱤᱧ ᱩᱛᱩ ᱟᱭᱟ ᱡᱚᱫᱤ ᱞᱮᱭᱟᱭ ᱤᱧ ᱫᱚ ᱦᱟᱹᱠᱩᱧ ᱡᱚᱢ ᱥᱟᱱᱟᱧ ᱠᱟᱱᱟ ᱦᱟᱹᱠᱩᱧ ᱩᱛᱩ ᱟᱭᱟ ᱟᱨ ᱡᱩᱫᱤ ᱢᱮᱱᱠᱷᱟᱱᱮ ᱞᱟᱹᱭᱟ ᱤᱧ ᱫᱚ ᱟᱭᱳ ᱟᱞᱩ ᱥᱤᱯᱤ ᱟᱹᱧ ᱢᱮ ᱢᱮᱱᱠᱷᱟᱱ ᱩᱱᱫᱚ ᱩᱱᱤ ᱫᱚ ᱟᱞᱩ ᱜᱤᱧ ᱥᱤᱯᱤ ᱟᱭᱟ